ᱵᱟᱭᱤᱠ ᱪᱟᱞᱟᱣ ᱫᱚ ᱥᱟᱹᱨᱤᱜᱮ ᱟᱹᱰᱤ ᱢᱚᱡᱟ ᱜᱮᱭᱟ ᱪᱮᱫᱟᱜ ᱥᱮ ᱵᱟᱭᱤᱠ ᱫᱚ ᱤᱧᱟᱹᱜ ᱥᱚᱯᱱᱚ ᱠᱟᱱᱟ ᱟᱨ ᱵᱟᱭᱤᱠ ᱤᱵᱷᱮᱱᱴ ᱨᱮ ᱳᱵᱤᱭᱮᱥᱞᱤ ᱤᱧ ᱠᱷᱮᱞᱚᱱᱰ ᱨᱤᱧ ᱟᱬᱜᱳ ᱞᱮᱱᱟ ᱵᱟᱭᱤᱠ ᱤᱵᱷᱮᱱᱴ ᱨᱮ ᱠᱷᱮᱞᱚᱱᱰ ᱥᱚᱢᱚᱭ ᱡᱟᱦᱟᱸ ᱡᱚᱛᱚᱠᱷᱚᱱ ᱵᱷᱟᱹᱜᱤ ᱵᱩᱡᱷᱟᱹᱜᱼᱟ ᱟᱹᱰᱤ ᱪᱮᱦᱨᱟ ᱦᱟᱱᱛᱮ ᱟᱹᱪᱩᱨ ᱯᱟᱹᱪᱩᱨ ᱦᱚᱨ ᱛᱟᱦᱮᱱᱟ ᱦᱮᱞᱢᱮᱴ ᱠᱚ ᱦᱚᱨᱚᱜ ᱠᱟᱛᱮᱜ ᱯᱷᱩᱴᱵᱚᱞ ᱯᱞᱮᱭᱟᱨ ᱞᱮᱠᱟᱜᱮ ᱵᱟᱭᱤᱠ ᱪᱟᱞᱟᱣᱨᱮ ᱨᱮᱥᱤᱝ ᱨᱮ ᱟᱬᱜᱳᱜ ᱦᱩᱭᱩᱜᱼᱟ ᱟᱲᱜᱳ ᱠᱟᱛᱮᱜ ᱡᱚᱠᱷᱚᱱ ᱛᱟᱭᱚᱢ ᱞᱟᱦᱟ ᱨᱮᱥᱟᱨ ᱠᱚᱠᱚ ᱪᱟᱞᱟᱣᱟ ᱩᱱᱠᱩ ᱛᱟᱞᱟᱛᱮ ᱪᱟᱞᱟᱜ ᱟᱹᱰᱤ ᱢᱚᱡᱟᱜᱮ ᱵᱩᱡᱷᱟᱹᱜᱼᱟ ᱪᱮᱫᱟᱜ ᱥᱮ ᱠᱷᱮᱞ ᱫᱚ ᱢᱤᱫᱴᱮᱱ ᱢᱚᱡᱟᱣᱟᱱ ᱡᱤᱱᱤᱥ ᱠᱟᱱ ᱜᱮᱭᱟ ᱚᱱᱟᱜᱮ ᱵᱟᱭᱤᱠ ᱨᱮᱥᱤᱝ ᱦᱚᱸ ᱢᱤᱫᱴᱮᱱ ᱠᱷᱮᱞ ᱜᱮ